ᱡᱮ ᱤᱧ ᱫᱚ ᱥᱚᱲᱮᱧ ᱤᱥᱤᱱᱟ ᱥᱚᱲᱮᱨᱮ ᱡᱤᱞᱤᱧ ᱞᱟᱜᱟᱣᱼᱟ ᱠᱩᱞᱟᱹᱭ ᱡᱤᱞ ᱠᱚᱞᱮ ᱥᱚᱲᱮᱭᱟ ᱛᱚ ᱟᱞᱮ ᱥᱟᱱᱛᱟᱲ ᱫᱚ ᱠᱩᱞᱟᱹᱭ ᱡᱤᱞ ᱞᱮ ᱥᱚᱲᱮᱭᱟ ᱟᱨ ᱡᱤᱞᱤᱧ ᱞᱟᱜᱟᱣ ᱟ ᱥᱟᱥᱟᱝ ᱢᱚᱥᱞᱟᱧ ᱞᱟᱜᱟᱣ ᱟ ᱥᱩᱱᱩᱢᱤᱧ ᱞᱟᱜᱟᱣᱟ ᱵᱩᱞᱩᱝᱤᱧ ᱞᱟᱜᱟᱣᱟ ᱢᱟᱹᱨᱤᱪ ᱠᱚᱹᱧ ᱞᱟᱜᱟᱣᱟ ᱟᱫᱟ ᱨᱟᱹᱥᱩᱱ ᱠᱚᱧ ᱞᱟᱜᱟᱣᱟ ᱜᱚᱞᱠᱤ ᱦᱚᱸ ᱠᱟᱹᱴᱤᱡ ᱤᱧ ᱞᱟᱜᱟᱣᱟ ᱟᱨ ᱵᱮᱞᱟᱛᱤ ᱠᱚ ᱟᱨ ᱞᱮ ᱪᱚᱸᱫᱟᱭᱟ ᱟᱨᱞᱮ ᱤᱥᱤᱱᱟ ᱠᱟᱹᱴᱤᱡ ᱥᱤᱵᱤᱞᱟ ᱚᱱᱟᱫᱚ ᱡᱤᱞ ᱥᱚᱲᱮ ᱠᱚᱫᱚ ᱟᱨ ᱤᱧᱟᱹᱜ ᱵᱷᱟᱜᱮ ᱤᱥᱤᱱ ᱢᱚᱫᱽᱫᱷᱮ ᱫᱚ ᱯᱟᱛᱲᱟ ᱯᱤᱴᱷᱟᱹ ᱯᱟᱛᱲᱟ ᱯᱤᱴᱷᱟᱹ ᱨᱮ ᱡᱤᱞ ᱞᱟᱜᱟᱣᱼᱟ ᱦᱚᱞᱚᱝᱤᱧ ᱞᱟᱜᱟᱣᱼᱟ ᱟᱨ ᱥᱟᱥᱟᱝ ᱥᱩᱱᱩᱢ ᱵᱩᱞᱩᱝ ᱡᱚᱛᱚᱜᱤᱧ ᱞᱟᱜᱟᱣᱼᱟ ᱥᱚᱢᱟᱱ ᱥᱚᱢᱟᱱ ᱦᱚᱞᱚᱝ ᱫᱚ ᱛᱷᱚᱲᱟ ᱠᱚᱢ ᱧᱚᱜ ᱪᱮᱫᱟᱜ ᱥᱮ ᱦᱚᱞᱚᱝ ᱵᱮᱥᱤ ᱞᱟᱜᱟᱜᱼᱟ ᱞᱮᱠᱷᱟᱡ ᱫᱟᱹᱨᱭᱟᱹᱜᱼᱟ ᱯᱤᱴᱷᱟᱹ ᱟᱨ ᱫᱟᱹᱨᱭᱟᱹ ᱞᱮᱱᱠᱷᱟᱱ ᱯᱤᱴᱷᱟᱹ ᱵᱟᱝ ᱥᱤᱵᱤᱞᱟ ᱡᱟᱛᱮ ᱯᱟᱛᱞᱟ ᱞᱮᱱᱠᱷᱟᱡ ᱜᱮ ᱵᱷᱟᱞᱮᱭᱟ ᱯᱟᱛᱞᱟ ᱧᱚᱜ ᱞᱮᱱᱠᱷᱟᱱ ᱡᱤᱞ ᱵᱮᱥᱤ ᱪᱟᱹᱭ ᱛᱟᱨᱯᱚᱨᱮ ᱥᱩᱱᱩᱢ ᱥᱟᱥᱟᱝ ᱢᱚᱥᱞᱟ ᱟᱫᱟ ᱨᱟᱹᱥᱩᱱ ᱡᱤᱨᱟᱹ ᱜᱩᱲᱠᱤ ᱛᱚᱵᱮ ᱠᱷᱟᱱ ᱥᱤᱵᱤᱞᱟ ᱵᱷᱟᱜᱮ ᱠᱚᱡᱛᱮ ᱟᱨᱵᱟᱝᱠᱷᱟᱱ ᱵᱩᱞᱩᱝ ᱦᱚᱸ ᱢᱮᱰᱤᱭᱟᱢ ᱨᱮ ᱞᱟᱜᱟᱣᱟᱢ ᱵᱟᱝᱠᱷᱟᱱ ᱵᱟᱹᱲᱛᱤ ᱞᱟᱜᱟᱣ ᱞᱮᱠᱷᱟᱡ ᱠᱷᱟᱨᱟᱜᱼᱟ ᱦᱤᱥᱟᱹᱵ ᱨᱮᱜᱮ ᱞᱟᱜᱟᱣ ᱞᱮᱠᱷᱟᱡ ᱥᱤᱵᱤᱞᱟ

ᱰᱩᱢᱵᱩᱜ ᱦᱚᱸᱞᱮ ᱯᱤᱴᱷᱟᱹᱭᱟ ᱛᱚᱠᱷᱚᱱ ᱰᱩᱢᱵᱩᱜ ᱯᱤᱴᱷᱟᱹ ᱨᱮᱫᱚ ᱵᱩᱴ ᱦᱚᱛᱚᱫ ᱦᱚᱛᱚᱫ ᱟᱨ ᱟᱹᱞᱩ ᱵᱟᱯᱷᱟᱣᱟᱞᱮ ᱟᱨ ᱥᱟᱥᱟᱝ ᱥᱩᱱᱩᱢ ᱪᱮᱞᱟᱝ ᱨᱮᱞᱮ ᱩᱛᱩ ᱴᱷᱤᱠᱟ ᱥᱩᱱᱩᱢ ᱵᱩᱞᱩᱝ ᱡᱚᱛᱚᱜᱮᱞᱮ ᱞᱟᱜᱟᱣᱟ ᱟᱫᱟ ᱨᱟᱹᱥᱩᱱ ᱡᱤᱨᱟᱹ ᱜᱩᱞᱠᱤ ᱢᱟᱹᱨᱤᱪ ᱠᱚᱦᱚᱸ ᱠᱟᱹᱴᱤᱡ ᱞᱮ ᱨᱤᱜ ᱟᱜᱼᱟ ᱛᱚᱵᱮ ᱠᱷᱟᱡ ᱡᱷᱟᱞ ᱡᱷᱟᱞ ᱥᱤᱵᱤᱞᱟ ᱟᱨᱞᱮ ᱩᱛᱩ ᱴᱷᱤᱠᱟ ᱛᱟᱨᱯᱚᱨᱮ ᱦᱚᱞᱚᱝ ᱨᱮᱞᱮ ᱫᱩᱞᱟ ᱛᱷᱚᱲᱟ ᱞᱟᱲᱮᱡᱚᱜᱼᱟ ᱟᱨᱞᱮ ᱥᱤᱯᱤᱭᱟ ᱟᱨ ᱯᱷᱟᱹᱛᱭᱟᱹᱜ ᱨᱮ ᱞᱩᱜᱽᱲᱤᱡ ᱞᱮ ᱛᱚᱞᱟ ᱟᱨᱞᱮ ᱞᱟᱫᱮ ᱠᱟᱜᱼᱟ ᱰᱮᱲ ᱜᱷᱚᱱᱴᱟ ᱜᱟᱱ ᱥᱩᱢᱟᱹᱭᱮ ᱦᱟᱛᱟᱣᱟ ᱚᱱᱟ ᱯᱤᱴᱷᱟᱹ ᱵᱟᱯᱷᱟᱜ ᱛᱮ ᱯᱤᱴᱷᱟᱹ ᱵᱟᱯᱷᱟᱜᱼᱟ ᱛᱚᱵᱮ ᱤᱥᱤᱱᱚᱜᱼᱟ ᱧᱮᱞ ᱟᱞᱮ ᱚᱴᱟᱜ ᱠᱟᱛᱮ ᱛᱷᱟᱹᱨᱤᱛᱮᱞᱮ ᱯᱚᱴᱚᱢᱟ ᱚᱴᱟᱜ ᱠᱟᱛᱮ ᱞᱮ ᱧᱮᱞᱟ ᱡᱮ ᱤᱥᱤᱱ ᱠᱟᱱᱟᱥᱮ ᱵᱟᱝ ᱛᱟᱯᱚᱨᱮᱞᱮ ᱧᱮᱞᱟ ᱦᱮᱸ ᱤᱥᱤᱱ ᱠᱟᱱᱟ ᱛᱟᱞᱚᱦᱮ ᱟᱬᱜᱳ ᱠᱮᱫ ᱜᱮᱞᱮ ᱟᱨ ᱜᱩᱲ ᱯᱤᱴᱷᱟᱹ ᱦᱚᱸ ᱥᱩᱱᱩᱢᱮᱢ ᱫᱩᱞ ᱪᱚᱸᱫᱟᱭᱟ ᱟᱨ ᱜᱩᱲ ᱨᱮᱦᱚᱸ ᱪᱤᱱᱤ ᱞᱮ ᱞᱟᱜᱟᱣᱟ ᱟᱫᱚᱢᱟᱜ ᱫᱚ ᱪᱤᱱᱤ ᱯᱤᱴᱷᱟᱹᱭᱟ ᱞᱮ ᱟᱫᱷᱚᱢ ᱦᱚᱲ ᱫᱚ ᱫᱩᱞ ᱯᱤᱴᱷᱟᱹᱭᱟᱞᱮ ᱡᱟᱦᱟᱸ ᱡᱟᱦᱟᱸ ᱞᱮᱠᱟ ᱯᱤᱴᱷᱟᱹ ᱠᱩᱥᱤᱭᱟᱜ ᱟᱞᱮ ᱚᱱᱠᱟᱞᱮ ᱯᱤᱴᱷᱟᱹᱭᱟ ᱚᱱᱟ ᱫᱚ ᱪᱤᱱᱤᱞᱮ ᱞᱟᱜᱟᱣᱼᱟ ᱥᱩᱱᱩᱢ ᱦᱚᱸᱢ ᱪᱚᱸᱫᱟ ᱠᱟᱜᱼᱟ ᱛᱟᱨᱯᱚᱨᱮ ᱞᱚᱞᱚᱜᱼᱟ ᱛᱟᱨᱯᱚᱨᱮ ᱢᱤᱫᱴᱮᱱ ᱢᱤᱫᱴᱮᱱᱮᱢ ᱵᱮᱱᱟᱣᱟ ᱟᱨᱮᱢ ᱡᱚᱢᱟ ᱤᱥᱤᱱᱟᱢ ᱛᱟᱯᱚᱨᱮᱢ ᱡᱚᱢᱟ

ᱤᱧ ᱫᱚ ᱥᱚᱵᱛᱷᱮᱠᱮᱧ ᱠᱩᱥᱤᱣᱟ ᱥᱚᱲᱮᱜᱮ ᱡᱤᱞ ᱥᱚᱲᱮ ᱟᱹᱰᱤ ᱥᱤᱵᱤᱞᱟ ᱡᱤᱞ ᱥᱚᱲᱮ ᱫᱚ ᱟᱞᱮ ᱥᱟᱱᱛᱟᱲ ᱫᱚ ᱚᱱᱟ ᱠᱟᱱ ᱛᱟᱞᱮᱭᱟ ᱡᱤᱞ ᱥᱚᱲᱮᱜᱮ ᱥᱚᱲᱮ ᱠᱮᱜ ᱜᱮᱞᱮ ᱪᱮᱞᱟᱝ ᱨᱮ ᱟᱨ ᱞᱮ ᱡᱚᱢ ᱠᱮᱜ ᱜᱮ